ᱢᱮᱱᱠᱷᱟᱱ ᱱᱚᱣᱟ ᱡᱟᱭᱜᱟ ᱨᱮᱢᱟ ᱟᱹᱰᱤᱜᱟᱱ ᱦᱚᱲ ᱠᱚ ᱦᱤᱡᱩᱜ ᱠᱟᱱᱟ ᱟᱹᱰᱤ ᱱᱟᱯᱟᱭ ᱜᱮᱠᱚ ᱜᱟᱞᱢᱟᱨᱟᱣ ᱠᱟᱱᱟ ᱟᱨ ᱟᱹᱰᱤ ᱪᱮᱦᱨᱟ ᱜᱮᱠᱚ ᱞᱟᱹᱭᱮᱫᱼᱟ ᱥᱟᱹᱨᱤ ᱪᱮ ᱵᱟᱝ ᱟᱫᱚ ᱟᱡᱳᱫᱤᱭᱟᱹ ᱵᱩᱨᱩ ᱨᱮᱦᱚᱸ ᱯᱨᱟᱭ ᱟᱹᱰᱤᱜᱮ ᱦᱚᱲ ᱠᱚ ᱡᱟᱣᱨᱟᱜ ᱠᱟᱱᱟ ᱟᱹᱰᱤ ᱱᱟᱯᱟᱭ ᱜᱮ ᱵᱩᱡᱷᱟᱹᱜ ᱠᱟᱱᱟ ᱟᱹᱰᱤ ᱨᱟᱹᱥᱠᱟᱹᱜᱮ ᱚᱱᱟᱠᱚ ᱟᱸᱡᱚᱢ ᱠᱟᱛᱮᱜᱮ ᱤᱧᱦᱚᱸ ᱟᱹᱰᱤ ᱨᱟᱹᱥᱠᱟᱹᱜᱤᱧ ᱵᱩᱡᱷᱟᱹᱣᱮᱜᱼᱟ ᱟᱵᱚ ᱟᱹᱫᱤᱵᱟᱹᱥᱤ ᱦᱚᱲ ᱫᱚ ᱢᱮᱱᱠᱷᱟᱱ ᱫᱚ ᱱᱚᱜᱼᱚᱭ ᱵᱤᱨᱼᱵᱩᱨᱩ ᱜᱚᱴᱟ ᱵᱚᱱ ᱫᱟᱲᱟᱱ ᱠᱟᱱᱟ ᱠᱩᱞ ᱵᱟᱱᱟ ᱜᱟᱡᱟᱲ ᱵᱤᱧ ᱠᱤᱫᱤᱧ ᱪᱮᱛᱟᱱ ᱟᱵᱚᱨᱮᱱ ᱵᱚᱸᱜᱟᱼᱵᱩᱨᱩ ᱫᱚ ᱰᱷᱮᱨ ᱜᱮᱠᱚ ᱠᱮᱴᱮᱡᱼᱟ ᱟᱹᱫᱤᱵᱟᱹᱥᱤ ᱨᱮᱱ ᱵᱚᱸᱜᱟᱼᱵᱩᱨᱩ ᱫᱚ ᱪᱷᱟᱹᱛᱤᱠ ᱯᱟᱦᱴᱟ ᱨᱮ ᱚᱠᱚᱭ ᱥᱮᱸᱫᱽᱨᱟ ᱨᱮ ᱚᱱᱠᱟ ᱠᱚ ᱫᱟᱬᱟ ᱫᱟᱲᱮᱭᱟᱜ ᱠᱟᱱᱟ ᱟᱨ ᱥᱮ ᱵᱟᱠᱷᱟᱱ ᱧᱤᱫᱟᱹᱨᱮ ᱧᱩᱛᱟᱹᱨᱮ ᱵᱩᱨᱩᱨᱮ ᱦᱟᱨᱟᱨᱮ ᱟᱵᱚ ᱟᱹᱫᱤᱵᱟᱹᱥᱤ ᱫᱚ ᱟᱹᱰᱤ ᱨᱟᱹᱥᱠᱟᱹᱜᱮ ᱢᱟᱱᱮ ᱜᱳᱴᱟ ᱫᱤᱥᱚᱢ ᱨᱮᱱ ᱦᱚᱲ ᱡᱟᱣᱨᱟ ᱠᱟᱛᱮᱫ ᱟᱡᱳᱫᱤᱭᱟᱹ ᱵᱩᱨᱩ ᱚᱱᱟᱠᱚ ᱟᱹᱰᱤ ᱢᱟᱨᱟᱝ ᱵᱩᱨᱩ ᱠᱟᱱᱟ ᱟᱹᱰᱤ ᱥᱚᱠᱛᱚ ᱦᱚᱲ ᱠᱚ ᱡᱟᱣᱨᱟᱜᱼᱟ ᱤᱧᱦᱚᱸ ᱚᱱᱟᱠᱚ ᱟᱸᱡᱚᱢ ᱠᱟᱛᱮᱜᱮ ᱟᱹᱰᱤ ᱨᱟᱹᱥᱠᱟᱹᱧ ᱵᱩᱡᱷᱟᱹᱣᱟ ᱟᱵᱚ ᱤᱭᱟᱹ ᱫᱚ ᱟᱹᱫᱤᱵᱟᱹᱥᱤ ᱫᱚ ᱱᱩᱱᱟᱹᱜ ᱠᱮᱴᱮᱡ ᱟᱡᱳᱫᱤᱭᱟᱹ ᱵᱩᱨᱩ ᱫᱚ ᱢᱮᱱᱟ ᱠᱚ ᱟᱹᱰᱤ ᱢᱟᱨᱟᱝ ᱵᱩᱨᱩ ᱠᱟᱱᱟ ᱠᱚᱢ ᱫᱚ ᱵᱟᱭ ᱠᱚᱢᱟ ᱡᱟᱦᱟᱸᱭ ᱧᱮᱞᱟᱠᱟᱫ ᱦᱚᱲᱜᱮ ᱟᱡᱳᱫᱤᱭᱟᱹ ᱵᱩᱨᱩ ᱫᱚᱠᱚ ᱧᱮᱞᱟ ᱯᱟᱹᱦᱤᱞ ᱠᱚ ᱢᱮᱱᱟ ᱚᱸᱰᱮᱜᱮ ᱨᱟᱢ ᱞᱚᱠᱠᱷᱚᱱ ᱥᱤᱛᱟᱹ ᱫᱚᱠᱚ ᱛᱟᱦᱮᱸ ᱠᱟᱱᱟ ᱚᱱᱟ ᱵᱩᱨᱩ ᱦᱚᱸ ᱱᱤᱛᱚᱜ ᱠᱚ ᱥᱮᱸᱫᱽᱨᱟᱭᱮᱫ ᱜᱮᱭᱟ ᱢᱮᱱᱠᱷᱟᱱ ᱟᱵᱚᱼᱢᱟ ᱱᱤᱭᱟᱹ ᱠᱚᱨᱮ ᱵᱚᱱ ᱥᱮᱸᱫᱽᱨᱟᱭᱮᱜᱼᱟ ᱱᱤᱭᱟᱹ ᱠᱚᱨᱮ ᱫᱚ ᱡᱟᱨᱯᱟ ᱠᱚᱨᱮ ᱠᱩᱲᱤ ᱵᱚᱱ ᱥᱮᱱᱚᱜ ᱠᱟᱱᱟ ᱩᱱᱟᱹᱜ ᱡᱷᱟᱹᱞ ᱢᱟ ᱠᱩᱲᱤ ᱢᱟ ᱵᱟᱢ ᱥᱮᱱᱚᱜᱼᱟ ᱵᱟᱢ ᱧᱮᱞᱟ ᱟᱵᱚ ᱱᱚᱜᱼᱚ ᱱᱚᱝᱠᱟ ᱞᱟᱹᱭ ᱟᱸᱡᱚᱢ ᱠᱟᱛᱮᱜᱮ ᱟᱹᱰᱤ ᱨᱟᱹᱥᱠᱟᱹᱢ ᱵᱩᱡᱷᱟᱹᱣᱟ ᱟᱨ ᱪᱮᱫ ᱮᱢ ᱪᱤᱠᱟᱹᱭᱟ ᱟᱯᱱᱟᱨᱼᱢᱟ ᱮᱴᱟᱜ ᱫᱤᱥᱚᱢ ᱠᱚᱨᱮ ᱠᱷᱚᱱ ᱦᱚᱸᱠᱚ ᱦᱤᱡᱩᱜ ᱠᱟᱱᱟ ᱮᱴᱟᱜ ᱡᱟᱭᱜᱟ ᱠᱚᱨᱮ ᱠᱷᱚᱱ ᱦᱚᱸᱠᱚ ᱦᱤᱡᱩᱜ ᱠᱟᱱ ᱜᱮᱭᱟ ᱟᱵᱚ ᱟᱹᱫᱤᱵᱟᱹᱥᱤ ᱦᱚᱲ ᱫᱚ ᱟᱵᱚ ᱤᱭᱟᱹ ᱫᱚ ᱥᱚᱢᱟᱡᱽ ᱨᱮᱱ ᱫᱚ